ᱪᱷᱚᱵᱤ ᱟᱸᱠᱟᱣ ᱫᱚ ᱟᱹᱰᱤ ᱵᱮᱥᱴ ᱜᱮᱭᱟ ᱪᱮᱫᱟᱜ ᱥᱮ ᱱᱤᱡᱮᱨᱟᱜ ᱛᱮ ᱪᱷᱚᱵᱤᱢ ᱵᱮᱱᱟᱣᱟ ᱧᱮᱞᱟᱢ ᱛᱤᱱᱟᱹᱜ ᱢᱚᱡᱽ ᱠᱤᱱᱛᱩ ᱛᱟᱨ ᱢᱚᱫᱽᱫᱷᱮ ᱜᱮ ᱠᱤᱪᱷᱩᱜᱟᱱ ᱪᱷᱚᱵᱤ ᱛᱟᱦᱮᱱᱟ ᱚᱱᱟ ᱠᱚᱫᱚ ᱟᱹᱰᱤᱜᱟᱱ ᱪᱮᱞᱮᱧᱡᱤᱝᱼᱟ ᱪᱮᱫᱟᱜ ᱥᱮ ᱚᱱᱟ ᱠᱚ ᱪᱷᱚᱵᱤ ᱫᱚ ᱵᱟᱨ ᱵᱟᱨ ᱟᱸᱠᱟᱣ ᱠᱟᱛᱮᱜ ᱨᱮᱦᱚᱸ ᱵᱟᱝ ᱡᱩᱛᱩᱜ ᱞᱟᱹᱜᱤᱛᱚᱜᱼᱟ ᱛᱟᱨ ᱢᱩᱫᱽᱨᱮ ᱚᱱᱟ ᱠᱚ ᱪᱷᱚᱵᱤ ᱟᱹᱰᱤ ᱵᱟᱨ ᱵᱟᱨ ᱵᱟᱨ ᱴᱨᱟᱭ ᱠᱟᱛᱮᱜ ᱛᱚᱵᱮ ᱟᱹᱱᱤᱡ ᱢᱤᱫᱴᱮᱱ ᱵᱷᱟᱹᱜᱤ ᱪᱷᱚᱵᱤ ᱡᱩᱛᱩᱜᱼᱟ ᱠᱤᱱᱛᱩ ᱟᱸᱡᱚᱢ ᱛᱮ ᱡᱟᱦᱟᱸ ᱛᱤᱱᱟᱹᱜ ᱥᱚᱦᱚᱡᱽ ᱵᱚᱱ ᱢᱚᱱᱮᱭᱮᱫᱟ ᱪᱷᱚᱵᱤ ᱟᱸᱠᱟᱣ ᱫᱚ ᱵᱟᱝ ᱟᱸᱴ ᱜᱮᱭᱟ ᱚᱱᱟ ᱠᱷᱚᱱ ᱫᱚ ᱟᱹᱰᱤᱜᱟᱱ ᱜᱮ ᱟᱸᱴᱼᱟ ᱪᱮᱫᱟᱜ ᱥᱮ ᱢᱤᱫᱴᱮᱱ ᱪᱷᱚᱵᱤ ᱟᱸᱠᱟᱣ ᱞᱟᱹᱜᱤᱫ ᱫᱚ ᱢᱤᱫ ᱫᱤᱱ ᱛᱮᱫᱚ ᱶ ᱟᱸᱠᱟᱣ ᱫᱚ ᱵᱟᱝ ᱦᱩᱭ ᱜᱚᱫᱚᱜᱼᱟ ᱚᱱᱟ ᱞᱟᱹᱜᱤᱫ ᱫᱚ ᱯᱨᱮᱠᱴᱤᱥ ᱛᱟᱦᱮᱸ ᱫᱚᱨᱠᱟᱨᱚᱜᱼᱟ ᱛᱤᱱ ᱥᱟᱞ ᱪᱟᱨ ᱥᱟᱞ ᱯᱟᱸᱪ ᱥᱟᱞ ᱱᱤᱝᱠᱟᱹ ᱥᱚᱢᱚᱭ ᱞᱟᱜᱟᱜᱼᱟ ᱢᱤᱫᱴᱮᱱ ᱟᱨᱴᱤᱥᱴ ᱵᱮᱱᱟᱣ ᱞᱟᱹᱜᱤᱫ ᱮᱢᱱᱤ ᱮᱢᱱᱤ ᱫᱚ ᱟᱴᱤᱥ ᱫᱚ ᱵᱟᱢ ᱵᱮᱱᱟᱣ ᱫᱟᱲᱮᱭᱟᱜᱼᱟ ᱛᱟᱨᱯᱚᱨᱮ ᱡᱟᱦᱟᱸ ᱠᱚ ᱪᱷᱚᱵᱤ ᱵᱟᱝ ᱡᱩᱛᱩᱜ ᱞᱟᱹᱜᱤᱫᱚᱜᱼᱟ ᱟᱹᱰᱤ ᱟᱴᱟᱱ ᱟᱴᱟᱱ ᱪᱷᱚᱵᱤ ᱢᱮᱱᱟᱜ ᱜᱮᱭᱟ ᱪᱮᱫᱟᱜ ᱥᱮ ᱵᱟᱝ ᱟᱸᱠᱟᱣ ᱞᱟᱹᱜᱤᱫᱚᱜ ᱜᱮᱭᱟ ᱚᱱᱟ ᱠᱚᱫᱚ ᱚᱱᱮᱧ ᱢᱮᱱ ᱠᱮᱫ ᱞᱮᱠᱟ ᱵᱟᱨ ᱵᱟᱨ ᱵᱟᱝ ᱯᱨᱮᱠᱴᱤᱥ ᱞᱮᱠᱷᱟᱱ ᱫᱚ ᱵᱟᱝ ᱡᱩᱛᱩᱜ ᱜᱮᱭᱟ ᱢᱤᱫ ᱵᱟᱨ ᱫᱷᱟᱶ ᱛᱮᱫᱚ ᱵᱟᱹᱲᱤᱡᱽ ᱫᱚ ᱵᱟᱹᱲᱤᱡᱚᱜ ᱜᱮᱭᱟ ᱠᱤᱱᱛᱩ ᱵᱤᱨᱚᱠᱛᱚ ᱞᱮᱱᱠᱷᱟᱱ ᱫᱚ ᱵᱟᱝ ᱦᱩᱭᱩᱜᱼᱟ ᱪᱷᱚᱵᱤ ᱟᱸᱠᱟᱣ ᱫᱚ ᱟᱹᱰᱤ ᱫ ᱫᱷᱳᱨᱡᱚ ᱨᱮᱱᱟᱜ ᱡᱤᱱᱤᱥ ᱠᱟᱱᱟ ᱪᱮᱫᱟᱜ ᱥᱮ ᱟᱢᱱᱟᱜ ᱟᱜ ᱛᱤ ᱨᱮᱱᱟᱜ ᱤᱥᱠᱤᱞ ᱨᱮ ᱰᱤᱯᱮᱱᱰᱮᱰ ᱫᱟᱭ ᱛᱤ ᱛᱤᱱᱟᱹᱜ ᱵᱟᱹᱭ ᱵᱟᱹᱭ ᱛᱮᱢ ᱪᱟᱞᱟᱣ ᱫᱟᱲᱮᱭᱟᱜᱼᱟ ᱛᱟᱨᱯᱚᱨᱮ ᱴᱟᱭᱤᱢ ᱮᱢ ᱦᱩᱭᱩᱜ ᱛᱟᱢᱟ ᱪᱷᱚᱵᱤ ᱟᱸᱠᱟᱣ ᱪᱮᱛᱟᱱ ᱨᱮ ᱮᱠ ᱜᱷᱚᱱᱴᱟ ᱫᱩ ᱜᱷᱚᱱᱴᱟ ᱴᱟᱭᱤᱢ ᱫᱚ ᱞᱟᱜᱟᱜ ᱜᱮᱭᱟ ᱢᱤᱫ ᱜᱷᱟᱹᱲᱤ ᱛᱮᱫᱚ ᱪᱚᱞᱚᱪᱤᱛᱨᱚ ᱞᱮᱠᱟ ᱫᱚ ᱵᱟᱝ ᱦᱩᱭᱩᱜᱼᱟ ᱠᱤᱢᱵᱟ ᱯᱷᱳᱴᱳᱜᱨᱟᱯᱷ ᱞᱮᱠᱟ ᱫᱚ ᱵᱟᱝ ᱦᱩᱭ ᱜᱚᱫᱚᱜᱼᱟ ᱚᱱᱟ ᱞᱟᱹᱜᱤᱫ ᱫᱚ ᱟᱹᱰᱤᱜᱟᱱ ᱢᱮᱦᱱᱚᱛ ᱜᱮ ᱡᱩᱨᱩᱨᱤᱭᱟ ᱟᱨ ᱱᱚᱣᱟ ᱢᱮᱦᱱᱚᱛ ᱫᱚ ᱪᱷᱚᱵᱤ ᱟᱸᱠᱟᱣ ᱪᱮᱛᱟᱱ ᱨᱮ ᱤᱱᱨᱮᱥᱴ ᱡᱩᱫᱤ ᱵᱟᱝ ᱛᱟᱦᱮᱱ ᱛᱟᱢᱟ ᱛᱟᱦᱚᱞᱮ ᱠᱷᱟᱱ ᱫᱚ ᱟᱨᱴᱤᱥ ᱫᱚ ᱵᱟᱢ ᱵᱮᱱᱟᱣ ᱫᱟᱲᱮᱭᱟᱜᱼᱟ ᱪᱮᱫᱟᱜ ᱱᱚᱶᱟ ᱟᱢ ᱪᱷᱚᱵᱤ ᱟᱸᱠᱟᱣ ᱥᱟᱞᱟᱜ ᱟᱢ ᱦᱚᱸ ᱫᱩᱞᱟᱹᱲ ᱦᱩᱭᱩᱜ ᱛᱟᱢᱟ ᱪᱮᱫᱟᱜ ᱥᱮ ᱨᱟᱹᱥᱠᱟᱹ ᱵᱟᱠᱷᱟᱱ ᱚᱠᱟᱨᱮᱢ ᱧᱟᱢᱟ ᱟᱨ ᱡᱩᱫᱤ ᱢᱤᱫ ᱫᱷᱟᱣ ᱪᱷᱚᱵᱤ ᱟᱸᱠᱟᱣ ᱦᱩᱭᱮᱱ ᱛᱟᱢᱟ ᱛᱟᱦᱚᱞᱮ ᱠᱷᱟᱱ ᱫᱚ ᱛᱤᱱᱟᱹᱜ ᱦᱚᱲ ᱛᱮᱠᱚ ᱥᱟᱨᱦᱟᱣ ᱢᱮᱭᱟ ᱚᱱᱛᱮ ᱦᱚᱸ ᱪᱤᱱᱛᱟᱹᱭ ᱦᱩᱭᱩᱜ ᱛᱟᱢᱟ ᱪᱮᱫᱟᱜ ᱥᱮ ᱡᱟᱦᱟᱸᱭ ᱵᱷᱟᱹᱜᱤᱭ ᱠᱟᱹᱢᱤᱭᱟ ᱩᱱᱤ ᱫᱚᱠᱚ ᱥᱟᱨᱦᱟᱣᱮ ᱜᱮᱭᱟ ᱱᱚᱣᱟ ᱠᱚᱨᱮᱜ ᱫᱚ ᱴᱷᱤᱠ ᱟᱨ ᱪᱷᱚᱵᱤ ᱟᱸᱠᱟᱣ ᱫᱚ ᱮᱢᱚᱱ ᱠᱤᱪᱷᱩ ᱵᱟᱹᱲᱤᱡ ᱯᱮᱥᱮᱱᱴᱥ ᱫᱚ ᱵᱟᱝ ᱠᱟᱱᱟ ᱪᱮᱫᱟᱜ ᱥᱮ ᱱᱮᱛᱟᱨ ᱠᱮᱢᱨᱟ ᱠᱚ ᱩᱰᱩᱠ ᱠᱟᱱ ᱨᱮᱦᱚᱸ ᱡᱟᱦᱟᱸ ᱱᱮᱪᱟᱨᱟᱞᱤ ᱛᱤ ᱛᱮᱵᱚᱱ ᱵᱮᱱᱟᱣ ᱟᱥᱮ ᱚᱱᱟ ᱨᱮᱱᱟᱜ ᱠᱨᱮᱡᱽ ᱫᱚ ᱢᱟᱱᱮ ᱟᱞᱟᱫᱟ ᱜᱮᱭᱟ ᱪᱮᱫᱟᱜ ᱥᱮ ᱠᱮᱢᱨᱟ ᱥᱟᱞᱟᱜ ᱡᱟᱦᱟᱸ ᱪᱷᱚᱵᱤ ᱚᱱᱟ ᱢᱟ ᱦᱚᱲ ᱠᱚ ᱧᱮᱞ ᱠᱟᱜ ᱜᱮ ᱡᱟᱦᱟᱸᱭ ᱱᱤᱡᱮᱨᱟᱜ ᱛᱤᱛᱮ ᱵᱮᱱᱟᱣ ᱟᱠᱟᱫᱟᱭ ᱠᱤᱢᱵᱟ ᱢᱟᱹᱱᱢᱤ ᱡᱟᱦᱟᱸ ᱪᱷᱚᱵᱤ ᱵᱮᱱᱟᱣ ᱠᱟᱫᱟᱭ ᱚᱱᱟ ᱨᱮᱱᱟᱜ ᱠᱨᱮᱡᱽ ᱫᱚ ᱟᱹᱰᱤ ᱟᱞᱟᱫᱟ ᱜᱮ ᱛᱟᱦᱮᱱᱟ ᱪᱮᱫᱟᱜ ᱥᱮ ᱡᱟᱦᱟᱸ ᱠᱮᱢᱨᱟ ᱪᱷᱚᱵᱤ ᱚᱱᱟ ᱫᱚ ᱟᱢ ᱢᱤᱫ ᱦᱚᱲᱜᱮᱢ ᱧᱮᱞᱟ ᱟᱨ ᱡᱟᱦᱟᱸ ᱛᱤᱛᱮᱭ ᱵᱮᱱᱟᱣ ᱟᱠᱟᱫᱟᱭ ᱢᱤᱫᱴᱮᱱ ᱦᱚᱲ ᱚᱱᱟ ᱪᱷᱚᱵᱤ ᱧᱮᱞ ᱞᱟᱹᱜᱤᱫ ᱫᱚ ᱟᱹᱰᱤᱜᱟᱱ ᱡᱟᱭᱜᱟ ᱠᱷᱚᱱᱟᱜ ᱚᱱᱟ ᱪᱷᱚᱵᱤ ᱧᱮᱞ ᱦᱚᱲᱠᱚ ᱦᱤᱡᱩᱜᱼᱟ ᱪᱮᱫᱟᱜ ᱥᱮ ᱟᱵᱚᱣᱟᱜ ᱴᱮᱴᱩ ᱜᱮ ᱧᱮᱞ ᱛᱟᱵᱚᱱ ᱯᱮᱥᱮ ᱡᱟᱦᱟᱸᱭ ᱯᱟᱹᱦᱤᱞ ᱨᱮᱱ ᱟᱹᱰᱤ ᱢᱟᱱᱚᱱᱤᱭᱚ ᱵᱮᱠᱛᱤ ᱠᱚᱣᱟᱜ ᱴᱮᱴᱩ ᱠᱚ ᱢᱮᱱᱟᱜ ᱜᱮᱭᱟ ᱱᱮᱛᱟᱨ ᱢᱩᱲ ᱠᱚᱨᱮᱜ ᱠᱤᱢᱵᱟ ᱡᱟᱦᱟᱸ ᱠᱚᱨᱮᱜ ᱤᱥᱠᱩᱞ ᱠᱚᱞᱮᱡᱽ ᱠᱚᱨᱮᱜ ᱠᱚ ᱮᱢ ᱠᱟᱜᱼᱟ ᱚᱱᱟ ᱴᱮᱴᱩ ᱧᱮᱞ ᱛᱮᱫᱚ ᱟᱹᱰᱤ ᱟᱞᱟᱫᱟ ᱜᱮᱭᱟ ᱪᱮᱫᱟᱜ ᱥᱮ ᱡᱟᱦᱟᱸᱭ ᱛᱤ ᱛᱮ ᱵᱮᱱᱟᱣ ᱠᱟᱫᱟᱭ ᱛᱟᱦᱞᱮ ᱩᱱᱤ ᱛᱤᱱᱟᱹᱜ ᱯᱨᱮᱠᱴᱤᱥ ᱠᱟᱫᱟᱭ ᱪᱮᱞᱮᱧᱡᱤᱝ ᱛᱤᱱᱟᱹᱜ ᱡᱤᱱᱤᱥ ᱠᱟᱱᱟ ᱛᱟᱦᱞᱮ ᱪᱷᱚᱵᱤ ᱟᱸᱠᱟᱣ ᱱᱚᱣᱟ ᱵᱮᱯᱟᱨ ᱫᱚ ᱟᱵᱚ ᱪᱤᱱᱛᱟᱹ ᱫᱚᱨᱠᱟᱨ ᱛᱟᱵᱚᱱ ᱢᱚᱱᱮᱭᱟᱵᱚᱱ ᱟᱹᱰᱤ ᱥᱚᱦᱚᱡᱽ ᱠᱤᱱᱛᱩ ᱪᱷᱚᱵᱤ ᱟᱸᱠᱟᱣ ᱫᱚ ᱩᱱᱟᱹᱜ ᱵᱟᱝ ᱥᱚᱦᱚᱡᱟ ᱡᱚᱛᱚᱴᱟ ᱵᱚᱱ ᱢᱚᱱᱮᱭᱟ ᱟᱨ ᱪᱮᱫ ᱚᱱᱮᱧ ᱞᱟᱹᱭᱮᱜ ᱫᱚ ᱩᱱᱤ ᱚᱱᱟ ᱵᱷᱟᱹᱜᱤ ᱪᱷᱚᱵᱤ ᱟᱸᱠᱟᱣ ᱞᱟᱹᱜᱤᱫ ᱯᱨᱟᱭ ᱯᱟᱸᱪ ᱪᱷᱚ ᱵᱚᱪᱷᱚᱨ ᱫᱚ ᱳᱵᱤᱭᱮᱥᱞᱤ ᱞᱟᱜᱟᱣ ᱟᱠᱟᱫᱮᱭᱟ